ᱤᱧ ᱢᱤᱫ ᱫᱤᱱ ᱵᱟᱡᱟᱨ ᱨᱮ ᱥᱮᱱ ᱠᱟᱛᱮᱫ ᱢᱤᱫᱴᱮᱱ ᱥᱟᱹᱲᱤᱧ ᱦᱟᱛᱟᱣ ᱠᱮᱫᱟ ᱟᱨ ᱚᱱᱟ ᱥᱟᱹᱲᱤ ᱫᱚ ᱟᱹᱰᱤ ᱢᱚᱸᱡᱽ ᱧᱮᱞᱛᱮ ᱛᱟᱦᱮᱸ ᱞᱮᱱᱟ ᱟᱨ ᱚᱱᱟ ᱚᱲᱟᱜ ᱟᱹᱜᱩ ᱠᱟᱛᱮᱫ ᱡᱚᱠᱷᱚᱱ ᱚᱱᱟ ᱥᱟᱹᱲᱤᱧ ᱵᱮᱵᱚᱦᱟᱨ ᱠᱮᱫᱟ ᱛᱳ ᱚᱱᱟ ᱥᱟᱹᱲᱤ ᱠᱷᱚᱡ ᱨᱚᱝ ᱟᱹᱰᱤ ᱟᱸᱴ ᱩᱰᱩᱠ ᱮᱱᱟ ᱟᱨ ᱚᱱᱟ ᱥᱟᱹᱲᱤ ᱫᱚ ᱯᱚᱨᱮ ᱫᱚ ᱢᱚᱸᱡ ᱦᱚᱸ ᱵᱟᱝ ᱧᱮᱞᱚᱜ ᱠᱟᱱ ᱛᱟᱦᱮᱸᱫ ᱛᱳ ᱚᱱᱟ ᱜᱮ ᱟᱹᱰᱤ ᱵᱟᱹᱲᱤᱡ ᱤᱧ ᱵᱩᱡᱷᱟᱹᱣ ᱠᱮᱫᱟ